ᱤᱧ ᱫᱩᱧ ᱮᱦᱚᱵ ᱫᱟ ᱡᱮ ᱱᱚᱜᱼᱚᱸᱭ ᱢᱟᱞᱫᱟ ᱡᱮᱞᱟ ᱨᱮᱱᱟᱜ ᱜᱟᱡᱚᱞ ᱛᱷᱟᱱᱟ ᱨᱮᱱᱟᱜ ᱟᱹᱫᱤᱱᱟ ᱡᱟᱦᱟᱸ ᱫᱚᱠᱚ ᱢᱮᱛᱟᱣᱟᱜ ᱟᱹᱫᱤᱱᱟ ᱜᱟᱲ ᱡᱮᱴᱟ ᱨᱟᱢᱼᱞᱚᱠᱷᱚᱱ ᱛᱟᱹᱠᱤᱱ ᱚᱸᱰᱮ ᱚᱱᱟ ᱤᱭᱟᱹ ᱛᱟᱦᱮᱸ ᱠᱟᱱᱟ ᱟᱹᱫᱤᱱᱟ ᱜᱟᱲ ᱚᱸᱰᱮ ᱫᱚ ᱟᱭᱢᱟ ᱠᱤᱪᱷᱩ ᱧᱮᱞ ᱡᱤᱱᱤᱥ ᱦᱚᱸ ᱢᱮᱱᱟᱜᱼᱟ ᱡᱮᱨᱚᱠᱚᱢ ᱟᱢᱟᱜ ᱵᱷᱤᱛᱤᱨ ᱨᱮᱢ ᱵᱚᱞᱚᱱ ᱠᱷᱟᱡ ᱫᱚ ᱟᱭᱢᱟ ᱠᱤᱪᱷᱩ ᱜᱮ ᱢᱚᱡᱽ ᱢᱚᱡᱽ ᱡᱤᱱᱤᱥ ᱢᱮᱱᱟᱜᱼᱟ ᱡᱮᱨᱚᱠᱚᱢ ᱟᱨᱚ ᱟᱭᱢᱟ ᱱᱚᱜᱼᱚᱸᱭ ᱡᱤᱞ ᱠᱚᱠᱚ ᱛᱟᱦᱮᱱᱟ ᱟᱨᱚ ᱞᱤᱞ ᱜᱟᱹᱭ ᱠᱚ ᱢᱮᱱᱟᱜ ᱠᱚᱣᱟ ᱚᱸᱰᱮ ᱫᱚ ᱡᱚᱛᱚ ᱠᱤᱪᱷᱩ ᱜᱮ ᱢᱟᱱᱮ ᱧᱮᱞ ᱞᱮᱠᱟᱱ ᱡᱤᱱᱤᱥ ᱢᱮᱱᱟᱜᱼᱟ ᱛᱟᱨᱯᱚᱨᱮ ᱱᱚᱜᱼᱚᱸᱭ ᱚᱱᱛᱮ ᱟᱞᱮ ᱜᱟᱡᱚᱞ ᱛᱷᱟᱱᱟ ᱨᱮᱱᱟᱜ ᱢᱟᱞᱫᱟ ᱡᱮᱞᱟ ᱨᱮᱱᱟᱜ ᱜᱟᱡᱚᱞ ᱛᱷᱟᱱᱟ ᱨᱮᱱᱟᱜ ᱵᱟᱫᱷᱱᱟᱜᱽᱨᱟ ᱡᱮᱴᱟ ᱠᱚ ᱢᱮᱛᱟᱫᱼᱟ ᱚᱸᱰᱮ ᱫᱚ ᱢᱤᱫᱴᱮᱡ ᱪᱷᱟᱛᱟ ᱢᱮᱞᱟ ᱦᱩᱭᱩᱜᱼᱟ ᱚᱸᱰᱮ ᱫᱚ ᱫᱟᱸᱥᱟᱭ ᱮᱱᱮᱡ ᱠᱚ ᱦᱩᱭᱩᱜᱼᱟ ᱠᱚᱢᱯᱤᱴᱤᱥᱮᱱ ᱦᱩᱭᱩᱜᱼᱟ ᱫᱸᱥᱟᱭ ᱮᱱᱮᱡ ᱛᱮ ᱚᱠᱚᱭ ᱪᱟᱢᱯᱤᱭᱚᱱ ᱩᱱᱠᱩ ᱫᱚ ᱛᱩᱢᱫᱟᱹᱜ ᱠᱚᱦᱚᱸ ᱠᱚ ᱮᱢ ᱵᱟᱲᱟᱣ ᱠᱚᱣᱟ ᱥᱮ ᱢᱮᱞᱟ ᱦᱚᱸ ᱢᱚᱡᱽ ᱜᱮ ᱦᱩᱭᱩᱜᱼᱟ ᱱᱚᱣᱟ ᱢᱮᱞᱟ ᱨᱮᱱᱟᱜ ᱧᱩᱛᱩᱢ ᱫᱚ ᱦᱩᱭᱩᱜ ᱠᱟᱱᱟ ᱪᱷᱟᱛᱟ ᱢᱮᱞᱟ ᱛᱟᱨᱯᱚᱨᱮ ᱦᱚᱲ ᱠᱚᱦᱚᱸ ᱚᱸᱰᱮ ᱠᱚ ᱪᱟᱞᱟᱜᱼᱟ ᱪᱮᱫ ᱢᱮᱞᱟ ᱧᱮᱞ ᱪᱮᱫ ᱠᱤᱨᱤᱧ ᱠᱚ ᱠᱤᱨᱤᱧ ᱥᱟᱯᱲᱟᱜ ᱟᱠᱚ ᱦᱟᱱᱟ ᱱᱚᱣᱟ ᱠᱤᱨᱤᱧ ᱠᱚ ᱪᱟᱞᱟᱜᱼᱟ ᱦᱚᱲ ᱠᱚᱦᱚᱸ ᱟᱹᱠᱷᱨᱤᱧ ᱠᱚ ᱪᱟᱞᱟᱜᱼᱟ ᱠᱤᱨᱤᱧ ᱟᱹᱠᱷᱨᱤᱧ ᱠᱚ ᱪᱟᱞᱟᱜᱼᱟ ᱦᱚᱲ ᱠᱚ ᱚᱸᱰᱮ ᱫᱚ